ᱦᱮᱸ ᱤᱧᱫᱚ ᱧᱤᱫᱟᱹ ᱧᱤᱫᱟᱹ ᱥᱮᱱ ᱥᱮᱨᱢᱟ ᱪᱮᱛᱟᱱ ᱥᱮᱱ ᱵᱮᱸᱜᱮᱫ ᱞᱮᱠᱷᱟᱱ ᱧᱤᱫᱟᱹ ᱵᱮᱲᱟ ᱤᱯᱤᱞ ᱮᱸᱜᱮᱞ ᱠᱚᱫᱚ ᱟᱹᱰᱤ ᱥᱟᱺᱜᱤᱧ ᱨᱮ ᱡᱩᱞᱩᱫ ᱡᱩᱞᱩᱫ ᱠᱚ ᱧᱮᱞᱚᱜᱼᱟ ᱡᱤᱲᱤᱫ ᱡᱩᱞᱩᱫ ᱡᱩᱞᱩᱫ ᱠᱚ ᱧᱮᱞᱚᱜᱼᱟ ᱵᱟᱞᱟᱫ ᱵᱤᱞᱤᱫ ᱠᱚ ᱢᱟᱨᱥᱟᱞ ᱠᱟᱜᱼᱟ ᱛᱚ ᱯᱨᱚᱛᱮᱠᱴᱟ ᱮᱸᱜᱮᱞ ᱜᱮ ᱱᱟᱦᱟᱜ ᱢᱟᱱᱮ ᱡᱚᱛᱚ ᱠᱚᱣᱟᱜ ᱱᱤᱡᱮᱨᱟᱜ ᱱᱤᱭᱚᱢ ᱞᱮᱠᱟᱛᱮ ᱱᱤᱡᱮ ᱱᱤᱡᱮ ᱦᱟᱸᱜ ᱠᱚ ᱴᱷᱟᱶ ᱨᱮᱠᱚ ᱛᱟᱦᱮᱱᱟ ᱛᱚ ᱡᱟᱦᱟᱸ ᱠᱚ ᱢᱟᱱᱮ ᱩᱛᱛᱚᱨ ᱱᱟᱠᱷᱟ ᱨᱮᱱᱟᱜ ᱡᱟᱦᱟᱸ ᱵᱩᱲᱦᱤ ᱯᱟᱨᱠᱚᱢ ᱤᱯᱤᱞ ᱦᱟᱸᱜ ᱠᱚ ᱢᱮᱛᱟ ᱦᱟᱠᱚ ᱠᱟᱱᱟ ᱩᱱᱠᱩ ᱟᱹᱰᱤ ᱪᱮᱦᱨᱟ ᱦᱟᱸᱜ ᱠᱚ ᱧᱮᱞᱚᱜᱼᱟ ᱱᱚᱜᱼᱚ ᱱᱟ ᱵᱟᱹᱭᱥᱟᱹᱠᱷ ᱵᱚᱸᱜᱟ ᱫᱚ ᱦᱟᱸᱜ ᱩᱱᱠᱩ ᱠᱚ ᱨᱟᱠᱟᱵᱽᱼᱟ ᱯᱩᱨᱚᱵ ᱱᱟᱠᱷᱟ ᱨᱮ ᱯᱚᱪᱪᱷᱤᱢ ᱱᱟᱠᱷᱟᱨᱮ ᱟᱹᱪᱩᱨ ᱠᱟᱛᱮᱫ ᱠᱚ ᱟᱹᱪᱩᱨ ᱨᱟᱠᱟᱵ ᱜᱚᱫᱽ ᱮᱱ ᱥᱮ ᱟᱫᱚ ᱩᱱᱠᱩ ᱥᱮᱛᱟᱜᱚᱜᱼᱟ ᱚᱱᱟ ᱞᱮᱠᱟᱛᱮ ᱟᱹᱰᱤ ᱪᱮᱦᱨᱟ ᱠᱚ ᱧᱮᱞᱚᱜᱼᱟ ᱟᱨ ᱩᱱᱠᱩ ᱧᱮᱞ ᱠᱟᱛᱮ ᱜᱮ ᱧᱤᱫᱟᱹ ᱫᱚ ᱟᱸᱜᱟᱜᱼᱟ